ᱤᱧᱟᱹᱜ ᱴᱚᱴᱷᱟ ᱨᱮ ᱠᱷᱮᱞᱳᱰ ᱥᱮᱠᱴᱳᱨ ᱫᱚ ᱡᱟᱦᱟᱸᱭ ᱠᱷᱮᱞᱳᱰᱤᱭᱟ ᱠᱚ ᱩᱱᱠᱩ ᱫᱚ ᱥᱮᱛᱟᱜ ᱵᱮᱞᱟ ᱫᱟᱹᱲ ᱟᱠᱚ ᱨᱟᱱᱤᱝ ᱟᱠᱚ ᱵᱮᱭᱟᱢᱚᱜᱼᱟ ᱠᱚ ᱩᱱᱠᱩᱣᱟᱜ ᱥᱚᱨᱤᱨ ᱫᱚ ᱯᱷᱤᱴᱱᱮᱥ ᱟᱹᱰᱤ ᱵᱷᱟᱹᱜᱤ ᱜᱮᱭᱟ ᱟᱹᱰᱤ ᱢᱚᱡᱽ ᱜᱮᱛᱟ ᱠᱚᱣᱟ ᱥᱟᱥᱛᱷᱚ ᱥᱮᱵᱟ ᱦᱚᱸ ᱢᱚᱡᱽ ᱜᱮᱭᱟ ᱩᱱᱠᱩᱣᱟᱜ ᱦᱚᱲᱢᱚ ᱠᱷᱮᱞᱳᱰ ᱞᱟᱹᱜᱤᱫ ᱛᱮ ᱥᱮ ᱨᱟᱱᱤᱝ ᱞᱟᱹᱜᱤᱫ ᱟᱹᱰᱤ ᱢᱚᱡᱽ ᱜᱮ ᱛᱟᱦᱮᱱ ᱛᱟᱠᱚᱭᱟ ᱟᱹᱰᱤ ᱯᱷᱤᱴᱱᱮᱥ ᱜᱮ ᱛᱟᱦᱮᱱ ᱛᱟᱠᱚᱭᱟ ᱩᱱᱠᱩ ᱠᱷᱮᱞᱳᱰ ᱡᱟᱦᱟᱸᱭ ᱠᱷᱮᱞᱳᱰᱤᱭᱟ ᱠᱚ ᱩᱱᱠᱩᱭᱟᱜ ᱯᱷᱤᱴᱱᱮᱥ ᱫᱚ ᱟᱹᱰᱤ ᱱᱟᱯᱟᱭ ᱜᱮ ᱛᱟᱦᱮᱱᱟ